ᱠᱟᱹᱴᱤᱡ ᱠᱷᱚᱱᱟᱜ ᱜᱮ ᱥᱟᱱᱟᱢᱟᱜ ᱨᱮᱭᱟᱜ ᱫᱚ ᱠᱚ ᱤᱭᱟᱹᱭᱮᱫᱟ ᱪᱮᱫ ᱮᱫᱟ ᱠᱚ ᱟᱭᱳ ᱵᱟᱵᱟ ᱴᱷᱮᱱ ᱠᱷᱚᱱᱟᱜ ᱜᱮ ᱥᱟᱱᱟᱢᱟᱜ ᱨᱚᱲ ᱥᱮ ᱜᱟᱞᱢᱟᱨᱟᱣ ᱥᱮ ᱟᱪᱟᱨ ᱥᱮ ᱵᱮᱣᱦᱟᱨ ᱮᱱᱮᱡ ᱥᱮᱨᱮᱧ ᱦᱚᱸ ᱠᱟᱹᱴᱤᱡ ᱠᱷᱚᱱ ᱠᱚ ᱜᱮ ᱩᱱᱠᱩ ᱫᱚ ᱦᱟᱱᱮ ᱫᱚᱝ ᱮᱱᱮᱡ ᱞᱟᱜᱽᱲᱮ ᱮᱱᱮᱡ ᱨᱮᱠᱚ ᱠᱟᱹᱴᱤᱡ ᱠᱷᱚᱱᱟᱜ ᱜᱮᱠᱚ ᱮᱱᱮᱡ ᱥᱮᱨᱮᱧ ᱞᱟᱹᱠᱛᱤᱭᱮᱫᱟᱠᱚ ᱚᱱᱠᱟᱱ ᱜᱤᱫᱟᱹᱨ ᱫᱚ ᱚᱱᱠᱟ ᱫᱷᱤᱨᱮ ᱫᱷᱤᱨᱮ ᱛᱮ ᱥᱠᱩᱞ ᱠᱚᱨᱮ ᱦᱚᱸ ᱠᱞᱟᱥ ᱠᱚᱠᱚ ᱦᱟᱛᱟᱣ ᱟᱠᱚ ᱡᱟᱦᱟᱸᱴᱟᱜ ᱠᱚ ᱢᱮᱛᱟᱜ ᱠᱟᱱᱟ ᱥᱮᱨᱮᱧ ᱤᱭᱟᱹ ᱦᱩᱭᱩᱜᱼᱟ ᱥᱮ ᱦᱟᱯᱛᱟ ᱨᱮ ᱦᱩᱭᱩᱜ ᱠᱟᱱᱟ ᱥᱮᱨᱮᱧ ᱨᱮ ᱥᱟᱥᱠᱨᱤᱛ ᱜᱳᱥᱴᱤ ᱚᱱᱟ ᱠᱚᱨᱮ ᱦᱚᱸ ᱥᱮᱨᱮᱧ ᱨᱟᱦᱟᱛᱮ ᱩᱱᱤ ᱫᱚ ᱵᱟᱹᱭ ᱵᱟᱹᱭᱛᱮ ᱫᱟᱲᱮᱭᱟᱜᱼᱟᱭ ᱚᱱᱠᱟ ᱠᱚ ᱧᱮᱞ ᱞᱮᱠᱷᱟᱱ ᱫᱚ ᱟᱨᱦᱚᱸ ᱠᱚᱦᱚᱸ ᱠᱚ ᱜᱚᱲᱚ ᱥᱚᱦᱚᱫ ᱠᱚ ᱮᱢᱟᱦᱟᱭᱟ ᱜᱟᱛᱮ ᱠᱚ ᱚᱱᱠᱟ ᱠᱟᱛᱮᱫ ᱟᱨᱚ ᱯᱚᱨᱮ ᱤᱭᱟᱹ ᱠᱚᱨᱮ ᱦᱚᱸ ᱪᱟᱞᱟᱜᱼᱟᱭ ᱰᱨᱟᱢᱟᱨᱮ ᱵᱷᱟᱜᱽ ᱠᱚᱭ ᱦᱟᱛᱟᱣᱟ ᱟᱨ ᱡᱟᱛᱨᱟ ᱯᱟᱴᱤ ᱠᱚᱨᱮ ᱚᱱᱠᱟ ᱠᱟᱛᱮᱫ ᱪᱟᱞᱟᱜᱼᱟᱭ ᱚᱱᱠᱟ ᱚᱱᱠᱟᱛᱮ ᱫᱷᱤᱨᱮ ᱫᱷᱤᱨᱮ ᱛᱮ ᱩᱱᱤ ᱫᱚ ᱥᱮᱬᱟ ᱫᱟᱲᱮᱭᱟᱜᱼᱟᱭ ᱮᱱᱮᱡ ᱥᱮᱨᱮᱧ ᱫᱚ ᱟᱨ ᱚᱱᱠᱟ ᱠᱟᱛᱮ ᱜᱚᱞᱟ ᱠᱚᱦᱚᱸ ᱵᱟᱹᱭᱥᱟᱹᱜ ᱛᱟᱭ ᱠᱷᱟᱱ ᱫᱚ ᱟᱨᱚ ᱢᱚᱡᱽ ᱠᱚ ᱠᱩᱥᱤᱭᱟᱭ ᱠᱷᱟᱱ ᱫᱚ ᱮᱥᱴᱮᱡᱽ ᱠᱚᱨᱮ ᱦᱚᱸᱭ ᱥᱮᱨᱮᱧ ᱫᱟᱲᱮᱭᱟᱜᱼᱟ ᱟᱨ ᱡᱟᱦᱟᱸ ᱠᱞᱟᱵᱽ ᱨᱮᱦᱚᱸ ᱪᱟᱞᱟᱣ ᱠᱟᱛᱮ ᱥᱮᱨᱮᱧ ᱫᱟᱲᱮᱭᱟᱜᱼᱟᱭ ᱟᱨᱦᱚᱸ ᱚᱱᱠᱟ ᱠᱟᱛᱮ ᱜᱮ ᱵᱚᱦᱩᱛ ᱜᱟᱭᱤᱠᱟᱨ ᱞᱮᱠᱟ ᱦᱚᱸᱭ ᱦᱩᱭ ᱫᱟᱲᱮᱭᱟᱜᱼᱟ ᱚᱱᱠᱟ ᱠᱟᱛᱮ ᱡᱟᱦᱟᱱ ᱛᱟᱱᱟᱜ ᱨᱮ ᱵᱷᱤᱰᱭᱳ ᱮᱢᱟᱱ ᱠᱚᱨᱮ ᱦᱚᱸᱭ ᱠᱩᱞ ᱫᱟᱲᱮᱭᱟᱜᱼᱟ ᱟᱨ ᱟᱨ ᱥᱟᱢᱟᱱ ᱨᱮᱦᱚᱸ ᱥᱚᱢᱚᱭ ᱨᱮᱦᱚᱸᱭ ᱡᱟᱦᱟᱸ ᱨᱮᱜᱮ ᱚᱸᱰᱮ ᱜᱮ